ᱦᱳᱭ ᱟᱹᱞᱤᱧᱟᱜ ᱚᱞ ᱨᱮᱭᱟᱜ ᱥᱟᱱᱟ ᱛᱟᱹᱞᱤᱧ ᱫᱚ ᱢᱮᱱᱟᱜ ᱜᱮᱭᱟ ᱚᱞ ᱵᱟᱞᱤᱧ ᱚᱞ ᱵᱟᱲᱟ ᱟᱠᱟᱫ ᱜᱮᱭᱟ ᱟᱨ ᱚᱞ ᱨᱮᱭᱟᱜ ᱨᱩᱴᱤᱱ ᱛᱟᱞᱤᱧ ᱫᱚ ᱟᱹᱞᱤᱧ ᱫᱚ ᱚᱱᱠᱟ ᱫᱚ ᱵᱟᱹᱱᱩᱜᱼᱟ ᱢᱮᱱᱠᱷᱟᱱ ᱟᱹᱞᱤᱧ ᱡᱟᱦᱟᱸ ᱛᱤᱱᱨᱮᱜᱮ ᱥᱚᱢᱚᱭ ᱚᱠᱛᱚ ᱞᱤᱧ ᱧᱟᱢᱟ ᱩᱱ ᱨᱮᱜᱮ ᱟᱹᱞᱤᱧ ᱫᱚ ᱱᱚᱣᱟ ᱫᱚᱞᱤᱧ ᱚᱞᱟ ᱟᱨ ᱚᱞ ᱚᱞᱛᱮ ᱧᱤᱫᱟᱹ ᱦᱚᱸᱞᱤᱧ ᱚᱞᱟ ᱚᱞ ᱠᱟᱛᱮᱞᱤᱧ ᱡᱟᱹᱯᱤᱫᱟ ᱡᱟᱹᱯᱤᱫ ᱠᱟᱛᱮ ᱫᱚᱥᱟᱨ ᱥᱮᱛᱟᱜ ᱞᱤᱧ ᱧᱮᱞᱟᱞᱤᱧ ᱚᱠᱟ ᱞᱮᱠᱟᱞᱤᱧ ᱚᱞ ᱟᱠᱟᱫᱼᱟ ᱡᱩᱫᱤ ᱚᱱᱟ ᱟᱹᱞᱤᱧ ᱵᱟᱹᱞᱤᱧ ᱠᱩᱥᱤᱭᱟᱜ ᱠᱟᱱᱟ ᱮᱱᱠᱷᱟᱱ ᱚᱱᱟ ᱠᱟᱹᱴᱤᱡ ᱜᱤᱰᱤ ᱠᱟᱹᱴᱤᱡ ᱠᱟᱴᱟᱣ ᱜᱤᱰᱤ ᱠᱟᱛᱮᱜ ᱵᱟᱹᱲᱤᱡ ᱜᱤᱰᱤ ᱠᱟᱛᱮᱜ ᱟᱨ ᱮᱴᱟᱜ ᱛᱮᱞᱤᱧ ᱚᱞ ᱟᱹᱨᱩᱭᱟ ᱚᱱᱟ ᱠᱚᱫᱚ ᱚᱱᱟᱨᱮ ᱚᱱᱠᱟᱫᱚ ᱨᱩᱴᱤᱱ ᱫᱚ ᱵᱟᱹᱱᱩᱜᱼᱟ ᱪᱤᱠᱟᱹᱛᱮ ᱱᱟᱞᱦᱟ ᱟᱹᱥᱩᱞᱚᱜ ᱦᱚᱲ ᱠᱟᱱᱟᱵᱚᱱ ᱚᱱᱟ ᱠᱚᱫᱚ ᱩᱱᱟᱹᱜ ᱫᱚ ᱵᱟᱵᱚᱱ ᱤᱭᱟᱹ ᱟᱠᱟᱫᱟ ᱦᱟᱸᱜ